ᱤᱧ ᱫᱚ ᱠᱟᱹᱴᱤᱡ ᱠᱷᱚᱡ ᱜᱮ ᱢᱤᱫᱴᱟᱝ ᱠᱩᱠᱢᱩ ᱢᱮᱱᱟᱜ ᱛᱤᱧᱟᱹ ᱡᱮ ᱫᱤᱥᱟᱹᱢ ᱫᱟᱬᱟᱱᱤᱧ ᱪᱟᱞᱟᱜᱼᱟ ᱵᱷᱟᱨᱚᱛ ᱢᱚᱫᱽᱫᱷᱮ ᱫᱟᱨᱡᱤᱞᱤᱝ ᱤᱧ ᱵᱟᱪᱷᱟᱣ ᱟᱠᱟᱫᱟ ᱫᱟᱨᱡᱤᱞᱤᱝ ᱨᱮᱫᱚ ᱟᱭᱢᱟ ᱨᱚᱠᱚᱢ ᱵᱩᱨᱩ ᱵᱤᱨ ᱪᱟᱼᱵᱟᱜᱟᱱ ᱠᱩ ᱢᱮᱱᱟᱜ ᱟᱠᱟᱫᱟ ᱚᱱᱟ ᱠᱚᱫᱚ ᱵᱟᱹᱧ ᱧᱮᱞ ᱵᱟᱲᱟᱣᱠᱟᱫᱟ ᱚᱱᱟᱛᱮ ᱫᱟᱨᱡᱤᱞᱤᱝ ᱪᱟᱞᱟᱜ ᱞᱟᱹᱜᱤᱫ ᱪᱟᱞᱟᱜ ᱞᱟᱹᱜᱤᱫ ᱫᱟᱨᱡᱤᱞᱤᱝᱤᱧ ᱵᱟᱪᱷᱟᱣ ᱟᱠᱟᱫᱟ